ᱟᱰᱮ ᱟᱞᱮ ᱯᱚᱱᱚᱛ ᱨᱮᱫᱚ ᱟᱹᱰᱤ ᱟᱭᱢᱟ ᱜᱮ ᱟᱹᱰᱤ ᱟᱭᱢᱟ ᱜᱮ ᱟᱞᱟᱫᱟᱼᱟᱞᱟᱫᱟ ᱡᱟᱹᱛᱤ ᱢᱮᱱᱟᱜ ᱠᱚᱣᱟ ᱡᱟᱦᱟᱸᱨᱮ ᱮᱴᱟᱜ ᱯᱚᱱᱚᱛ ᱨᱮ ᱵᱟᱠᱚ ᱧᱮᱞᱼᱧᱟᱢᱚᱜᱼᱟ ᱡᱮᱢᱚᱱ ᱵᱤᱵᱷᱤᱱᱱᱚ ᱨᱚᱠᱚᱢ ᱥᱟᱝᱥᱠᱨᱤᱛᱤᱠ ᱮᱸ ᱟᱨᱤᱪᱟᱞᱤ ᱪᱟᱥᱟᱵᱟᱫ ᱯᱚᱥᱩᱯᱟᱞᱚᱱ ᱮᱴᱟᱜ ᱯᱚᱱᱚᱛ ᱨᱮ ᱡᱟᱦᱟᱸ ᱫᱚ ᱵᱟᱹᱱᱩᱜᱼᱟ